ᱰᱟᱭᱵᱷᱚᱨ ᱚᱠᱟᱨᱮ ᱢᱮᱱᱟᱢᱟ ᱦᱤᱡᱩᱜ ᱠᱟᱱᱟᱢ ᱥᱮ ᱵᱟᱝᱟ ᱵᱟᱝᱠᱷᱟᱡ ᱚᱴᱚᱧ ᱵᱩᱠᱮᱜᱼᱟ ᱤᱫᱤᱢ ᱦᱤᱡᱩᱜ ᱠᱟᱱᱟ ᱥᱮ ᱵᱟᱝ ᱚᱠᱟᱨᱮ ᱢᱮᱱᱟᱢᱟ ᱛᱤᱱ ᱜᱷᱟᱹᱲᱤᱡ ᱤᱧ ᱛᱟᱸᱜᱤ ᱠᱟᱢᱟ ᱪᱟᱬᱮ ᱵᱟᱢ ᱦᱤᱡᱩᱜ ᱠᱟᱱᱟ ᱯᱷᱳᱱ ᱦᱚᱸ ᱵᱟᱢ ᱨᱤᱥᱤᱵᱮᱜᱼᱟ ᱵᱟᱰᱟᱭ ᱦᱚᱪᱚᱧᱢᱮ ᱚᱠᱟᱨᱮ ᱢᱮᱱᱟᱢᱟ ᱛᱤᱨᱮᱢ ᱦᱤᱡᱩᱜᱼᱟ ᱴᱷᱟᱶ ᱫᱚ ᱨᱮᱹᱞᱣᱮ ᱥᱴᱮᱥᱚᱱ ᱯᱷᱚᱴᱚᱠ ᱥᱩᱨᱮᱢ ᱦᱤᱡᱩᱜᱼᱟ ᱛᱤᱨᱮᱢ ᱦᱤᱡᱩᱜᱼᱟ ᱚᱠᱟᱨᱮᱢ ᱥᱮᱴᱮᱨᱟᱠᱟᱜᱼᱟ ᱵᱟᱢ ᱦᱤᱡᱩᱜᱠᱷᱟᱱ ᱞᱟᱹᱭᱢᱮ ᱜᱟ ᱲᱤᱧ ᱚᱴᱚᱧ ᱵᱩᱠᱟ ᱵᱟᱝᱠᱷᱟᱱ ᱟᱹᱰᱤᱜᱷᱟᱲᱤᱡ ᱮᱢ ᱛᱟᱸᱜᱤ ᱦᱚᱪᱚᱣ ᱠᱟᱹᱫᱤᱧᱟ ᱮᱱᱟᱝ ᱠᱷᱚᱡ ᱤᱧ ᱯᱷᱳᱱᱟᱢ ᱠᱟᱱᱟ ᱵᱟᱢ ᱦᱤᱡᱩᱜ ᱠᱟᱱᱟ ᱚᱠᱟᱨᱮᱢ ᱥᱮᱴᱮᱨᱟᱠᱟᱜᱼᱟ ᱞᱟᱦᱟ ᱵᱟᱰᱟᱭ ᱦᱚᱪᱚᱧᱢᱮ ᱚᱠᱟᱨᱮᱢ ᱥᱮᱴᱮᱨᱟᱠᱟᱜᱼᱟ